ᱫᱟᱨᱮ ᱱᱟᱹᱲᱤ ᱡᱚ ᱵᱟᱦᱟ ᱫᱟᱨᱮ ᱵᱟᱦᱟ ᱫᱟᱨᱮ ᱡᱚ ᱟᱱᱟᱡ ᱠᱚ ᱨᱚᱦᱚᱭ ᱫᱚ ᱢᱤᱫᱴᱮᱡ ᱟᱯᱱᱟᱨᱟᱜ ᱥᱚᱝᱥᱟᱨ ᱨᱮᱭᱟᱜ ᱢᱤᱫᱴᱮᱡ ᱵᱮᱝᱠ ᱠᱟᱱᱟ ᱟᱨ ᱱᱚᱣᱟ ᱵᱮᱝᱠ ᱫᱚ ᱢᱤᱫ ᱫᱤᱱᱟᱜ ᱫᱚ ᱵᱟᱝ ᱠᱟᱱᱟ ᱟᱹᱰᱤ ᱛᱮᱜ ᱟᱢ ᱢᱟᱱᱮ ᱟᱹᱣᱨᱤ ᱱᱟᱥᱟᱜ ᱫᱷᱟᱹᱨᱤᱡ ᱩᱱᱟᱹᱜ ᱫᱤᱱ ᱛᱟᱦᱮᱸ ᱫᱟᱲᱮᱭᱟᱜᱼᱟ ᱪᱮᱫᱟᱜ ᱡᱮ ᱟᱢ ᱫᱟᱨᱮᱢ ᱨᱚᱦᱚᱭ ᱞᱮᱠᱷᱟᱱ ᱛᱟᱦᱞᱮ ᱡᱚ ᱵᱟᱦᱟ ᱫᱟᱨᱮ ᱡᱟᱹᱥᱛᱤ ᱨᱚᱦᱚᱭ ᱜᱮ ᱰᱷᱮᱨᱟ ᱪᱮᱫᱟᱜ ᱤᱧ ᱢᱮᱱᱟ ᱱᱤᱭᱟᱹ ᱫᱚ ᱡᱚ ᱫᱟᱨᱮᱢ ᱨᱚᱦᱚᱭ ᱞᱮᱠᱷᱟᱱ ᱟᱯᱱᱟᱨ ᱡᱟᱦᱟᱸ ᱡᱚᱜ ᱠᱟᱱ ᱚᱱᱟᱜ ᱡᱚ ᱡᱚᱢ ᱫᱟᱲᱮᱭᱟᱜᱼᱟ ᱟᱯᱱᱟᱨ ᱜᱷᱟᱨᱚᱸᱧᱡᱽ ᱨᱮᱦᱚᱢ ᱟᱹᱜᱩ ᱫᱟᱲᱮ ᱟᱠᱚᱣᱟ ᱥᱮ ᱡᱟᱦᱟᱸᱭ ᱟᱰᱮ ᱯᱟᱥᱮ ᱨᱮᱱ ᱡᱟᱦᱟᱸᱭ ᱠᱚ ᱢᱮᱱᱟᱜ ᱠᱚ ᱩᱱᱠᱩ ᱦᱚᱸ ᱚᱱᱟ ᱡᱚ ᱡᱚᱢᱛᱮ ᱟᱠᱚᱣᱟᱜ ᱛᱮᱛᱟᱝ ᱠᱚ ᱢᱮᱴᱟᱣ ᱫᱟᱲᱮᱭᱟᱜᱼᱟ ᱥᱮ ᱤᱱᱟᱹ ᱪᱮᱛᱟᱱ ᱨᱮ ᱡᱚᱫᱤ ᱟᱨᱦᱚᱸ ᱧᱮᱞᱚᱜᱚᱜᱼᱟ ᱡᱚᱠᱷᱚᱱ ᱫᱟᱨᱮᱢ ᱨᱚᱦᱚᱭᱟ ᱥᱩᱫᱷᱩ ᱫᱟᱨᱮ ᱤᱥᱠᱟᱨ ᱫᱚ ᱵᱟᱝ ᱟᱢ ᱚᱱᱟ ᱪᱮᱛᱟᱱᱨᱮ ᱡᱚᱫᱤᱢ ᱨᱟᱦᱮᱲ ᱫᱟᱨᱮᱢ ᱨᱚᱦᱚᱭᱟ ᱚᱱᱟ ᱵᱷᱤᱛᱨᱤ ᱨᱮ ᱥᱮ ᱢᱟᱱᱮ ᱜᱷᱟᱸᱜᱽᱨᱟ ᱫᱟᱨᱮᱢ ᱨᱚᱦᱚᱭᱟ ᱥᱮ ᱟᱨᱦᱚᱸ ᱮᱴᱟᱜ ᱮᱴᱟᱜ ᱫᱟᱨᱮᱢ ᱨᱚᱦᱚᱭ ᱫᱟᱲᱮᱭᱟᱜᱼᱟ ᱟᱨ ᱵᱚᱞᱮ ᱚᱱᱟ ᱱᱟᱹᱲᱤ ᱫᱟᱨᱮ ᱠᱚ ᱚᱱᱟ ᱫᱚ ᱦᱩᱭᱩᱜ ᱠᱟᱱᱟ ᱛᱩᱨᱟᱹᱛ ᱮᱢ ᱧᱟᱢᱟ ᱛᱤᱱ ᱢᱟᱥ ᱯᱚᱨᱮ ᱠᱷᱟᱱ ᱜᱮᱢ ᱧᱟᱢᱟ ᱚᱱᱟᱫᱚ ᱛᱟᱦᱚᱞᱮ ᱚᱱᱮ ᱡᱮᱢ ᱨᱚᱦᱚᱭᱮᱜ ᱠᱟᱱ ᱚᱱᱟ ᱚᱱᱟ ᱢᱤᱫᱴᱮᱡ ᱦᱩᱭᱩᱜ ᱠᱟᱱᱟ ᱡᱚ ᱵᱟᱦᱟ ᱨᱮᱱᱟᱜ ᱢᱤᱫᱴᱮᱡ ᱟᱢᱟᱜ ᱤᱱᱴᱟᱨᱮᱥᱴ ᱮᱢ ᱧᱟᱢ ᱤᱫᱤᱭᱮᱫᱟ ᱟᱨ ᱡᱟᱦᱟᱸ ᱵᱮᱝᱠ ᱵᱮᱞᱮᱱᱥ ᱤᱧ ᱢᱮᱱᱮᱫ ᱠᱟᱱ ᱢᱤᱫᱴᱮᱱ ᱫᱟᱨᱮ ᱛᱚ ᱢᱤᱫᱴᱟᱱ ᱵᱮᱝᱠ ᱠᱟᱱᱟ ᱚᱱᱟ ᱛᱚ ᱢᱤᱫᱴᱮᱡ ᱛᱟᱦᱮᱱ ᱛᱟᱢ ᱠᱟᱱᱜᱮᱭᱟ ᱛᱳ ᱡᱟᱹᱥᱛᱤ ᱠᱟᱭᱛᱮ ᱱᱚᱜᱼᱟ ᱞᱮᱠᱟᱛᱮ ᱵᱚ ᱫᱟᱨᱮ ᱵᱚᱱ ᱟᱨᱡᱟᱣ ᱫᱟᱲᱮᱭᱟᱜᱼᱟ ᱥᱮ ᱵᱟᱹᱲᱛᱤ ᱵᱟᱹᱲᱛᱤ ᱵᱚᱱ ᱤᱭᱟᱹ ᱫᱟᱲᱮᱭᱟᱜᱼᱟ ᱛᱟᱦᱞᱮ ᱩᱱᱟᱹᱜ ᱜᱮ ᱟᱵᱚᱣᱟᱜ ᱥᱚᱢᱟᱡ ᱥᱮ ᱜᱷᱟᱨᱚᱧᱡᱽ ᱨᱮᱭᱟᱜ ᱟᱹᱰᱤ ᱢᱟᱨᱟᱝ ᱩᱯᱚᱠᱟᱹᱨᱤᱛᱟ ᱮᱵᱚᱝ ᱵᱷᱟᱹᱞᱟᱭ ᱮᱵᱚᱝ ᱵᱮᱝᱠ ᱞᱮᱠᱟᱭ ᱠᱟᱹᱢᱤ ᱛᱟᱵᱚᱱᱟ ᱛᱳ ᱠᱚᱢ ᱠᱚᱨᱮ ᱦᱩᱭᱩᱜ ᱠᱟᱱᱟ ᱡᱮᱢᱚᱱ ᱤᱧ ᱢᱮᱱᱟ ᱫᱚᱥᱴᱤ ᱫᱚᱥᱴᱤ ᱡᱚᱫᱤ ᱨᱟᱦᱮᱲ ᱫᱟᱨᱮᱢ ᱪᱟᱥ ᱠᱮᱭᱟ ᱛᱟᱦᱚᱞᱮ ᱫᱚᱥ ᱠᱮᱡᱤ ᱜᱮᱢ ᱧᱟᱢᱟ ᱠᱤᱱᱛᱩ ᱱᱚᱣᱟ ᱨᱟᱦᱮᱲ ᱱᱚᱝᱠᱟ ᱡᱤᱱᱤᱥ ᱠᱟᱱᱟ ᱢᱤᱫᱴᱮᱡ ᱨᱟᱦᱮᱲ ᱤᱛᱟᱹ ᱠᱷᱚᱱ ᱢᱤᱫᱴᱮᱡ ᱨᱟᱦᱮᱲ ᱜᱮ ᱡᱟᱱᱟᱢ ᱛᱩᱫᱩᱜ ᱠᱟᱱᱟ ᱢᱮᱱᱠᱷᱟᱱ ᱚᱱᱟᱜᱮ ᱦᱩᱭᱩᱜ ᱠᱟᱱᱟ ᱢᱟᱨᱟᱝ ᱮᱠᱫᱚᱢ ᱢᱟᱸᱰᱮᱨᱛᱮ ᱫᱟᱨᱮᱜᱼᱟ ᱟᱫᱚ ᱢᱤᱫᱴᱮᱡ ᱫᱟᱨᱮ ᱤᱛᱟᱹ ᱠᱷᱚᱱ ᱵᱚᱞᱮ ᱥᱟᱵᱽ ᱢᱮ ᱦᱩᱭᱩᱜ ᱠᱟᱱᱟ ᱢᱤᱫ ᱠᱮᱡᱤ ᱜᱮ ᱦᱩᱭᱩᱜᱼᱟ ᱢᱤᱫ ᱠᱮᱡᱤ ᱠᱷᱚᱱᱢᱟ ᱰᱷᱮᱨᱚᱜ ᱜᱮ ᱠᱟᱛᱷᱟ ᱠᱟᱛᱷᱟ ᱛᱤᱧ ᱢᱮᱱ ᱠᱮᱫᱟ ᱢᱤᱫᱴᱮᱡ ᱨᱟᱦᱮᱲ ᱫᱟᱨᱮ ᱠᱷᱚᱡ ᱠᱚᱢ ᱠᱚᱨᱮ ᱵᱟᱨ ᱠᱮᱡᱤ ᱫᱚᱢ ᱧᱟᱢ ᱜᱮᱭᱟ ᱱᱚᱝᱠᱟᱛᱮ ᱟᱵᱚᱣᱟᱜ ᱥᱚᱢᱟᱡᱽ ᱦᱚᱸ ᱞᱟᱦᱟ ᱪᱟᱞᱟᱜᱼᱟ ᱮᱵᱚᱝ ᱟᱵᱚᱣᱟᱜ ᱜᱷᱟᱸᱨᱚᱧᱡᱽ ᱦᱚᱸ ᱰᱮᱵᱷᱞᱚᱯ ᱨᱮ ᱛᱤᱸᱜᱩᱱᱟ ᱮᱵᱚᱝ ᱡᱟᱦᱟᱸ ᱫᱟᱨᱮ ᱵᱚᱱ ᱨᱚᱦᱚᱭ ᱠᱟᱜ ᱚᱱᱟ ᱢᱟ ᱫᱚᱥ ᱵᱚᱪᱷᱚᱨ ᱯᱚᱨ ᱦᱚᱭᱛᱳ ᱦᱩᱭᱩᱜ ᱠᱟᱱᱟ ᱦᱮᱸ ᱢᱳᱴᱟ ᱴᱟᱠᱟ ᱜᱮᱵᱚᱱ ᱧᱟᱢ ᱫᱟᱲᱮᱭᱟᱜᱼᱟ ᱡᱟᱸᱦᱟ ᱛᱚ ᱵᱮᱝᱠᱨᱮ ᱮᱢᱱᱤ ᱴᱟᱠᱟ ᱜᱮ ᱡᱚᱫᱤ ᱵᱮᱝᱠ ᱨᱮᱢ ᱫᱚᱦᱚ ᱠᱟᱜ ᱠᱷᱟᱡ ᱟᱢ ᱟᱹᱜᱩᱭ ᱢᱮ ᱟᱨ ᱛᱩᱫ ᱟᱹᱜᱩ ᱠᱮᱫᱟ ᱟᱨᱮᱢ ᱦᱟᱴ ᱵᱟᱡᱟᱨᱱᱟ ᱪᱟᱵᱟ ᱭᱮᱱᱟ ᱟᱫᱚ ᱵᱟᱹᱭ ᱵᱟᱹᱭᱛᱮ ᱠᱷᱚᱭᱚᱜᱼᱟ ᱟᱫᱚ ᱱᱚᱣᱟ ᱫᱟᱨᱮ ᱨᱚᱦᱚᱭ ᱦᱚᱸ ᱟᱡ ᱛᱮᱫᱚ ᱵᱟᱝ ᱠᱷᱚᱭᱚᱜᱼᱟ ᱤᱧ ᱟᱥᱚᱜᱼᱟ ᱱᱤᱭᱟᱹ ᱠᱚ ᱜᱟᱞᱢᱟᱨᱟᱣ ᱠᱟᱛᱮᱜ ᱟᱨᱦᱚᱸ ᱡᱟᱹᱥᱛᱤ ᱡᱟᱹᱥᱛᱤ ᱱᱚᱝᱠᱟ ᱫᱟᱨᱮ ᱵᱚᱱ ᱨᱚᱦᱚᱭ ᱞᱮᱠᱷᱟᱱ ᱛᱟᱦᱞᱮ ᱟᱵᱚᱣᱟᱜ ᱥᱚᱢᱟᱡᱽ ᱛᱟᱦᱞᱮ ᱟᱵᱚᱣᱟᱜ ᱜᱷᱟᱨᱚᱸᱧᱡᱽ ᱰᱮᱵᱷᱞᱚᱯ ᱚᱜ ᱛᱮ ᱵᱟᱫᱽᱫᱷᱚ ᱱᱤᱭᱟᱹᱜᱮ ᱤᱧᱟᱹᱜ ᱠᱟᱛᱷᱟ ᱫᱚ ᱵᱚᱞᱮ